ᱦᱚᱲᱢᱚ ᱵᱮᱥ ᱛᱟᱦᱮᱱ ᱞᱟᱹᱜᱤᱫ ᱛᱮ ᱛᱳ ᱟᱵᱚ ᱦᱚᱲᱢᱚ ᱵᱮᱥ ᱨᱮ ᱛᱟᱦᱮᱱ ᱞᱟᱹᱜᱤᱫ ᱛᱮᱫᱚ ᱥᱚᱢᱚᱭ ᱨᱮᱵᱚᱱ ᱡᱚᱢᱼᱧᱩᱭᱟ ᱥᱚᱢᱚᱭ ᱨᱮᱵᱚᱱ ᱛᱩᱯᱩᱱᱟ ᱟᱨ ᱡᱟᱹᱥᱛᱤ ᱩᱛᱩ ᱨᱮᱦᱚᱸ ᱥᱩᱱᱩᱢ ᱠᱚ ᱡᱚᱢ ᱫᱚ ᱵᱟᱭ ᱫᱚᱨᱠᱟᱨᱚᱜ ᱠᱟᱱᱟ ᱨᱳᱜᱽᱼᱟᱡᱟᱨ ᱵᱟᱠᱷᱟᱱ ᱫᱚ ᱰᱷᱮᱨᱚᱜᱼᱟ ᱨᱳᱜᱽᱼᱟᱡᱟᱨ ᱨᱳᱜᱽᱼᱟᱡᱟᱨ ᱵᱮᱵᱟᱨ ᱴᱮᱠᱟᱣ ᱞᱟᱹᱜᱤᱫ ᱛᱮᱫᱚ ᱚᱱᱮ ᱟᱵᱚ ᱟᱵᱚ ᱴᱷᱤᱠ ᱥᱟᱺᱦᱤᱡ ᱵᱚ ᱡᱚᱢ ᱢᱟ ᱟᱨ ᱥᱮᱛᱟᱜ ᱦᱚᱸ ᱠᱟᱹᱴᱤᱡ ᱵᱟᱹᱥᱭᱟᱹᱢ ᱡᱚᱦᱚᱜ ᱫᱟᱹᱲ ᱵᱟᱲᱟ ᱧᱚᱜ ᱢᱮ ᱟᱨ ᱦᱚᱲᱢᱚ ᱴᱷᱤᱠ ᱛᱟᱦᱮᱱᱟ ᱟᱨ ᱦᱚᱲᱢᱚ ᱦᱚᱲᱢᱚ ᱡᱩᱫᱤ ᱴᱷᱤᱠ ᱵᱟᱝ ᱛᱟᱦᱮᱱ ᱠᱷᱟᱱ ᱫᱚ ᱡᱚᱢ ᱦᱚᱢ ᱵᱟᱹᱲᱛᱤᱭ ᱠᱷᱟᱱ ᱫᱚ ᱨᱳᱜᱽᱼᱟᱡᱟᱨ ᱢᱟ ᱦᱤᱡᱩᱜ ᱜᱮᱭᱟ ᱥᱩᱱᱩᱢ ᱢᱚᱥᱞᱟ ᱡᱤᱱᱤᱥ ᱠᱚ ᱠᱟᱹᱴᱤᱡ ᱠᱚᱢ ᱡᱚᱢ ᱡᱚᱢᱟ ᱵᱷᱟᱜᱮ ᱞᱮᱠᱟᱛᱮ ᱵᱷᱟᱜᱮ ᱞᱮᱠᱟᱛᱮ ᱡᱚᱢ ᱦᱩᱭᱩᱜ ᱢᱟ ᱥᱮᱛᱟᱜ ᱦᱚᱸ ᱵᱮᱲᱟ ᱴᱷᱤᱠ ᱥᱚᱢᱚᱭ ᱨᱮ ᱡᱚᱢ ᱢᱮ ᱢᱟᱡᱟᱱ ᱦᱚᱸ ᱴᱷᱤᱠ ᱥᱚᱢᱚᱭ ᱨᱮ ᱡᱚᱢ ᱢᱮ ᱟᱨ ᱟᱹᱭᱩᱵ ᱵᱮᱲᱟ ᱦᱚᱸ ᱚᱱᱠᱟ ᱜᱮ ᱴᱷᱤᱠ ᱥᱚᱢᱚᱭ ᱨᱮ ᱡᱚᱢ ᱢᱮ ᱟᱨ ᱵᱟᱝᱠᱷᱟᱱ ᱫᱚ ᱨᱳᱜᱽᱼᱟᱡᱟᱨ ᱜᱮ ᱰᱷᱮᱨᱚᱜᱼᱟ ᱪᱮᱫ ᱞᱮᱠᱟᱛᱮᱢ ᱴᱮᱠᱟ ᱨᱩᱣᱟᱹᱲ ᱫᱟᱲᱮᱭᱟᱜᱼᱟ ᱴᱮᱠᱟ ᱨᱩᱣᱟᱹᱲ ᱞᱟᱹᱜᱤᱫ ᱛᱮᱫᱚ ᱯᱩᱭᱥᱟᱹᱼᱯᱚᱛᱨᱚ ᱦᱚᱸ ᱫᱚᱨᱠᱟᱨ ᱜᱮ ᱛᱳ ᱩᱱᱟᱹᱜ ᱵᱟᱝ ᱠᱷᱚᱨᱪᱚ ᱠᱟᱛᱮᱫ ᱟᱵᱚ ᱫᱚ ᱚᱱᱟ ᱦᱚᱲᱢᱚ ᱠᱚ ᱴᱷᱤᱠ ᱛᱟᱦᱮᱱ ᱞᱟᱹᱜᱤᱫ ᱛᱮᱫᱚ ᱥᱮᱛᱟᱜ ᱩᱢ ᱟᱹᱨᱩᱵ ᱦᱚᱸ ᱵᱮᱥ ᱜᱮᱵᱚᱱ ᱥᱚᱢᱚᱭ ᱨᱮ ᱩᱢ ᱟᱹᱨᱩᱵᱚᱜ ᱢᱮ ᱡᱚᱢᱼᱧᱩ ᱦᱚᱸ ᱥᱚᱢᱚᱭ ᱨᱮ ᱡᱚᱢᱼᱧᱩᱭ ᱢᱮ ᱟᱨ ᱩᱛᱩ ᱡᱤᱱᱤᱥ ᱠᱚᱦᱚᱸ ᱚᱱᱠᱟ ᱥᱩᱱᱩᱢ ᱠᱚ ᱡᱟᱹᱥᱛᱤ ᱵᱟᱹᱲᱛᱤ ᱵᱟᱝᱟ ᱢᱚᱥᱞᱟ ᱠᱚ ᱡᱟᱹᱥᱛᱤ ᱵᱟᱹᱲᱛᱤ ᱵᱟᱝᱟ ᱴᱷᱤᱠ ᱥᱟᱺᱦᱤᱡ ᱛᱮ ᱡᱚᱢ ᱢᱟ